ᱜᱤᱫᱽᱨᱟᱹ ᱩᱢᱮᱨ ᱨᱮᱭᱟᱜ ᱠᱟᱛᱷᱟ ᱞᱟᱹᱭ ᱞᱮᱠᱷᱟᱱ ᱫᱚ ᱟᱹᱰᱤᱜᱮ ᱞᱟᱸᱫᱟ ᱥᱟᱱᱟᱣᱟ ᱪᱮᱫᱟᱜ ᱥᱮ ᱜᱤᱫᱽᱨᱟᱹ ᱩᱢᱮᱨ ᱨᱮᱫᱚ ᱟᱹᱰᱤᱜᱮ ᱵᱚᱫᱢᱟᱥ ᱛᱟᱦᱮᱱᱟᱵᱚᱱ ᱜᱤᱫᱽᱨᱟᱹ ᱨᱮᱫᱚ ᱡᱮᱢᱚᱱ ᱠᱩᱲᱤ ᱜᱤᱫᱽᱨᱟᱹ ᱠᱚᱫᱚ ᱠᱷᱮᱞ ᱵᱟᱲᱟᱭᱟᱠᱚ ᱫᱚᱢᱮ ᱦᱳᱭ ᱡᱚᱛᱚ ᱜᱮᱠᱚ ᱠᱷᱮᱞᱟ ᱠᱚᱲᱟ ᱠᱚ ᱠᱩᱲᱤ ᱠᱚ ᱟᱫᱚ ᱠᱩᱲᱤ ᱜᱤᱫᱽᱨᱟᱹ ᱫᱚ ᱵᱷᱮᱜᱟᱨ ᱠᱚ ᱠᱷᱮᱞᱟ ᱠᱚᱲᱟ ᱜᱤᱫᱽᱨᱟᱹ ᱵᱷᱮᱜᱟᱨ ᱠᱚ ᱠᱷᱮᱞᱟ ᱠᱩᱲᱤ ᱜᱤᱫᱽᱨᱟᱹ ᱠᱚᱫᱚ ᱡᱮᱢᱚᱱ ᱤᱭᱟᱹ ᱵᱟᱹᱞᱤᱨᱮ ᱚᱲᱟᱜ ᱫᱩᱣᱟᱹᱨ ᱠᱚ ᱵᱮᱱᱟᱣᱟ ᱫᱟᱠᱟ ᱩᱛᱩᱭᱟᱠᱚ ᱟᱨᱚ ᱥᱟᱠᱟᱢ ᱨᱮᱱ ᱵᱟᱹᱦᱩ ᱡᱟᱶᱟᱭ ᱠᱚᱠᱚ ᱵᱮᱱᱟᱣ ᱠᱚᱣᱟ ᱚᱱᱠᱟ ᱟᱛᱮᱫ ᱠᱚ ᱠᱷᱮᱞᱟ ᱟᱨ ᱥᱚᱵ ᱥᱚᱢᱚᱭ ᱠᱷᱮᱞ ᱨᱮᱜᱮ ᱠᱚ ᱛᱟᱦᱮᱱ ᱛᱟᱦᱮᱸᱫ ᱜᱤᱫᱽᱨᱟᱹ ᱫᱚ ᱟᱨ ᱱᱮᱭᱟᱣ ᱛᱟᱯᱟᱢ ᱦᱚᱸ ᱦᱩᱭ ᱜᱚᱫᱚᱜ ᱜᱮᱭᱟ ᱟᱨ ᱫᱟᱠᱟ ᱡᱚᱢ ᱠᱚᱦᱚᱸ ᱠᱚ ᱦᱤᱲᱤᱧ ᱪᱟᱵᱟ ᱠᱟᱜᱼᱟ ᱦᱤᱲᱤᱧ ᱪᱟᱵᱟ ᱠᱟᱜ ᱛᱟᱦᱮᱸᱫᱼᱟ ᱟᱨ ᱠᱷᱮᱞ ᱥᱟᱶᱛᱮ ᱯᱟᱲᱦᱟᱣ ᱦᱚᱸ ᱦᱩᱭᱩᱜ ᱜᱮ ᱛᱟᱦᱮᱸᱫᱼᱟ ᱯᱟᱲᱦᱟᱣ ᱦᱚᱸ ᱟᱨ ᱟᱫᱚ ᱯᱟᱲᱦᱟᱣ ᱥᱮᱫ ᱠᱚᱢ ᱫᱷᱮᱭᱟᱱ ᱮᱢ ᱛᱟᱦᱮᱸᱫ ᱟᱞᱮ ᱠᱷᱮᱞ ᱥᱮᱫ ᱜᱮ ᱵᱟᱹᱲᱛᱤ ᱦᱩᱭᱩᱜ ᱛᱟᱦᱮᱸᱫᱼᱟ ᱮᱱᱠᱷᱟᱱ ᱚᱲᱟᱜ ᱨᱮ ᱮᱜᱮᱨ ᱦᱚᱸ ᱧᱟᱢᱚᱜ ᱜᱮ ᱛᱟᱦᱮᱸᱫᱼᱟ ᱟᱫᱚ ᱮᱜᱮᱨ ᱠᱚᱫᱚ ᱵᱟᱝ ᱫᱷᱮᱭᱟᱱ ᱠᱟᱛᱮᱫ ᱠᱷᱮᱞ ᱥᱮᱫ ᱜᱮ ᱵᱟᱹᱲᱛᱤ ᱞᱮ ᱫᱷᱮᱭᱟᱱ ᱛᱟᱦᱮᱸᱫᱼᱟ ᱮᱱᱠᱷᱟᱱ ᱜᱤᱫᱽᱨᱟᱹ ᱨᱮᱫᱚ ᱟᱹᱰᱤᱜᱮ ᱵᱚᱫᱢᱟᱥ ᱚᱠᱟ ᱦᱚᱸ ᱵᱟᱢ ᱴᱷᱤᱠᱟᱹᱭᱟ ᱰᱷᱮᱨ ᱫᱚ ᱠᱷᱮᱞ ᱥᱮᱫ ᱜᱮ ᱢᱚᱱᱮ ᱫᱚᱭ ᱚᱨᱟᱭ ᱚᱞᱚᱜ ᱯᱟᱲᱦᱟᱣ ᱥᱮᱫ ᱫᱚ ᱠᱚᱢᱮ ᱚᱨᱟᱭ ᱚᱱᱟᱛᱮ ᱜᱤᱫᱽᱨᱟᱹ ᱨᱮᱭᱟᱜ ᱠᱟᱛᱷᱟ ᱫᱚ ᱞᱟᱹᱭ ᱞᱮᱠᱷᱟᱱ ᱫᱚ ᱞᱟᱸᱫᱟ ᱜᱮ ᱚᱰᱳᱠᱚᱜᱼᱟ ᱪᱮᱫᱟᱜ ᱥᱮ ᱜᱤᱫᱽᱨᱟᱹ ᱨᱮᱫᱚ ᱵᱟᱢ ᱴᱷᱤᱠᱟᱹ ᱠᱟᱜᱼᱟ ᱚᱠᱟ ᱫᱚ ᱵᱮᱥ ᱚᱠᱟ ᱫᱚ ᱵᱟᱹᱲᱤᱡ ᱠᱟᱱᱟ ᱢᱮᱱᱛᱮ ᱮᱱᱠᱷᱟᱱ ᱜᱤᱫᱽᱨᱟᱹ ᱥᱚᱢᱚᱭ ᱫᱚ ᱵᱟᱹᱲᱤᱡᱟᱜ ᱦᱚᱸ ᱵᱮᱥ ᱜᱮᱢ ᱢᱚᱱᱮ ᱠᱟᱜᱼᱟ ᱟᱨ ᱵᱮᱥ ᱟᱜ ᱦᱚᱸ ᱵᱮᱥ ᱜᱮ